ᱦᱮᱸ ᱦᱮᱞᱳ ᱤᱧᱫᱚ ᱫᱚᱠᱟᱱᱫᱟᱨᱤᱧ ᱞᱟᱹᱭᱮᱫᱟ ᱞᱩᱜᱽᱲᱤᱡ ᱫᱚᱠᱟᱱ ᱢᱟᱥᱮ ᱞᱟᱹᱭ ᱢᱮ ᱪᱮᱫ ᱞᱮᱠᱟ ᱠᱷᱚᱵᱚᱨ ᱯᱟᱹᱧᱪᱤ ᱥᱟᱹᱲᱤ ᱠᱚ ᱢᱳᱴᱟᱢᱩᱴᱤ ᱯᱟᱸᱥᱥᱳ ᱠᱷᱚᱱ ᱦᱟᱱᱛᱮ ᱢᱮᱱᱟᱜᱼᱟ ᱪᱮᱛᱟᱱ ᱦᱳᱭ ᱚᱢ ᱫᱟᱢ ᱠᱤᱪᱷᱩ ᱵᱚᱞᱮ ᱵᱟᱨᱭᱟᱜᱟᱱ ᱢᱮᱱᱟᱜᱼᱟ ᱯᱟᱞᱮᱱ ᱯᱟᱸᱥᱥᱳ ᱴᱟᱠᱟ ᱜᱟᱱ ᱯᱟᱲᱟᱜᱼᱟ ᱦᱳᱭ ᱴᱨᱟᱠᱥᱩᱴ ᱠᱚ ᱚᱱᱟ ᱠᱚᱦᱚᱸ ᱢᱮᱱᱟᱜ ᱜᱮᱭᱟ ᱚ ᱚᱱᱟ ᱠᱚᱫᱚ ᱩᱱᱟᱹᱜ ᱛᱤᱱᱥᱚ ᱠᱷᱚᱱ ᱦᱟᱱᱛᱮ ᱪᱮᱛᱟᱱ ᱥᱮᱫ ᱦᱳᱭ ᱦᱳᱭ ᱚᱱᱟᱦᱚᱸ ᱢᱮᱱᱟᱜ ᱜᱮᱭᱟ ᱦᱳᱭ ᱚᱱᱟ ᱤᱱᱠᱟᱹ ᱯᱟᱞᱮᱱ ᱥᱟᱲᱮ ᱛᱤᱱ ᱥᱚ ᱠᱷᱚᱱ ᱚᱱᱛᱮ ᱪᱮᱛᱟᱱ ᱥᱮᱫ ᱦᱳᱭ ᱦᱳᱭ ᱚᱱᱟ ᱠᱷᱚᱱ ᱞᱟᱛᱟᱨᱟᱜ ᱫᱚ ᱵᱟᱹᱪᱩᱜᱼᱟ ᱴᱤ ᱥᱟᱨᱴ ᱢᱟᱱᱮ ᱜᱮᱧᱡᱤ ᱦᱮᱸ ᱜᱮᱧᱡᱤ ᱚᱱᱟ ᱠᱚ ᱢᱮᱱᱟᱜ ᱜᱮᱭᱟ ᱦᱳᱭ ᱚᱱᱟ ᱠᱚ ᱱᱤᱝᱠᱟᱹᱱᱟᱜ ᱡᱩᱫᱤ ᱦᱟᱛᱟᱣᱟ ᱢᱮᱱᱠᱷᱟᱱ ᱰᱮᱹᱲᱥᱚ ᱠᱷᱚᱱ ᱤᱱᱠᱟᱹ ᱢᱮᱱᱟᱜᱼᱟ ᱰᱮᱹᱲᱥᱚ ᱫᱩ ᱥᱚ ᱦᱟᱱᱛᱮ ᱢᱳᱴᱟᱢᱩᱴᱤ ᱥᱟᱲᱮ ᱪᱟᱨᱥᱚ ᱦᱟᱹᱵᱤᱡ ᱨᱮᱭᱟᱜ ᱢᱮᱱᱟᱜᱼᱟ ᱯᱷᱩᱞ ᱡᱟᱢᱟ ᱠᱚ ᱚᱱᱠᱟ ᱠᱚᱫᱚ ᱯᱷᱩᱞ ᱡᱟᱢᱟ ᱠᱚᱫᱚ ᱟᱲᱟᱭ ᱥᱚ ᱴᱟᱠᱟ ᱚᱱᱛᱮ ᱤᱱᱟᱹ ᱠᱷᱚᱱ ᱦᱟᱱᱛᱮ ᱟᱲᱟᱭ ᱥᱚ ᱠᱚᱢ ᱨᱮᱭᱟᱜ ᱫᱚ ᱦᱟᱯ ᱵᱟᱞᱟ ᱦᱟᱯ ᱵᱟᱞᱟ ᱫᱚ ᱰᱮᱹᱲᱥᱚ ᱠᱚᱛᱮ ᱧᱟᱢᱚᱜᱼᱟ ᱦᱚᱸ ᱚᱱᱠᱟ ᱫᱚ ᱠᱟᱹᱡ ᱰᱷᱮᱹᱨ ᱦᱟᱛᱟᱣ ᱞᱮᱠᱷᱟᱱ ᱠᱤᱪᱷᱩ ᱠᱚᱢ ᱦᱩᱭᱩᱜᱼᱟ ᱠᱚᱢ ᱜᱟᱱᱚᱜᱼᱟ ᱦᱮᱸ ᱚᱱᱟᱫᱚ ᱧᱟᱢᱚᱜ ᱜᱮᱭᱟ ᱦᱤᱡᱩᱜ ᱢᱮᱥᱮ ᱫᱚᱠᱟᱱ ᱦᱳᱭ ᱚᱱᱟ ᱠᱚ ᱧᱟᱢᱚᱜᱼᱟ ᱦᱟᱸᱜ ᱠᱚᱢᱥᱮᱢ ᱠᱚᱢ ᱧᱟᱢᱚᱜ ᱜᱮᱭᱟ ᱚᱸᱰᱮ ᱦᱚᱸ ᱰᱷᱮᱹᱨ ᱰᱷᱮᱹᱨ ᱨᱮᱦᱚᱸ ᱱᱤᱡᱮ ᱟᱞᱮ ᱦᱚᱸ ᱠᱟᱹᱡ ᱯᱚᱥᱟᱣᱧᱚᱜ ᱟᱞᱮᱭᱟ ᱥᱮ ᱠᱚᱢ ᱨᱮᱫᱚ ᱠᱟᱹᱡ ᱵᱟᱭ ᱯᱚᱥᱟᱣ ᱧᱚᱜ ᱟᱞᱮᱭᱟ ᱦᱳᱭ ᱧᱮᱧᱟᱢᱚᱜᱼᱟ ᱚᱱᱟ ᱠᱚᱫᱚ ᱦᱳᱭ